ᱵᱟᱭᱤᱠ ᱛᱮᱫᱚ ᱥᱠᱩᱞ ᱛᱤᱧ ᱪᱟᱞᱟᱣ ᱞᱮᱱᱟ ᱟᱨ ᱰᱟᱠᱛᱚᱨ ᱴᱷᱮᱱᱤᱧ ᱥᱮᱱ ᱞᱮᱱᱟ ᱟᱨ ᱵᱟᱡᱟᱨᱛᱮ ᱯᱮᱲᱟ ᱴᱷᱮᱱ ᱡᱟᱛᱮ ᱞᱚᱜᱚᱱ ᱤᱧ ᱪᱟᱞᱟᱜ ᱟᱨ ᱞᱚᱦᱚᱱᱤᱧ ᱦᱤᱡᱩᱜ